ᱚᱞᱪᱤᱠᱤ ᱫᱚ ᱛᱤᱦᱤᱧ ᱜᱟᱯᱟ ᱞᱟᱹᱭ ᱞᱮᱠᱷᱟᱱ ᱫᱚ ᱩᱛᱱᱟᱹᱜ ᱠᱟᱱ ᱜᱮᱭᱟ ᱞᱟᱦᱟᱛᱮ ᱥᱮᱫᱟᱭ ᱡᱮᱢᱚᱱ ᱩᱱᱟᱹᱜ ᱫᱚ ᱵᱟᱠᱚ ᱪᱤᱠᱤ ᱵᱟᱠᱚ ᱵᱟᱲᱟᱭ ᱠᱟᱱ ᱛᱟᱦᱮᱱᱟ ᱟᱹᱛᱩ ᱚᱲᱟᱜ ᱠᱚᱨᱮᱦᱚᱸ ᱡᱮ ᱱᱚᱣᱟ ᱛᱮᱦᱚᱸ ᱟᱵᱚᱣᱟᱜ ᱨᱚᱲ ᱡᱟ ᱵᱚᱱ ᱨᱚᱲᱮᱫᱼᱟ ᱤᱱᱟᱹᱜ ᱪᱤᱠᱤ ᱨᱮᱱᱟᱜ ᱦᱚᱸ ᱯᱟᱲᱦᱟᱣ ᱦᱩᱭᱩᱜ ᱠᱟᱱ ᱛᱤᱧᱟ ᱥᱮ ᱪᱮᱫ ᱟᱨ ᱥᱮᱨᱚᱠᱚᱢ ᱤᱥᱠᱩᱞ ᱠᱚᱞᱮᱡ ᱦᱚᱸ ᱵᱟᱝ ᱛᱟᱦᱮᱸᱞᱮᱱᱟ ᱡᱟᱨ ᱡᱚᱱᱱᱚ ᱤᱧ ᱢᱟᱱᱮ ᱟᱹᱰᱤ ᱦᱚᱲᱜᱮ ᱵᱟᱠᱚ ᱯᱟᱲᱦᱟᱣ ᱟᱠᱟᱫᱟ ᱪᱤᱠᱤᱛᱮ ᱤᱧ ᱱᱤᱡᱮᱜᱮ ᱵᱟᱹᱧ ᱵᱟᱲᱟᱭ ᱠᱟᱱ ᱛᱟᱦᱮᱸᱱᱟ ᱡᱮ ᱪᱤᱠᱤ ᱛᱮᱦᱚᱸ ᱯᱟᱲᱦᱟᱣ ᱦᱩᱭᱩᱜ ᱜᱮᱭᱟ ᱟᱨ ᱫᱤᱱᱠᱮ ᱫᱤᱱ ᱚᱱᱟ ᱫᱤᱱ ᱫᱚ ᱵᱚᱫᱚᱞᱚᱜ ᱠᱟᱱᱟ ᱟᱨᱠᱤ ᱤᱥᱠᱩᱞ ᱠᱚᱞᱮᱡ ᱦᱚᱸ ᱟᱹᱰᱤ ᱜᱟᱱᱜᱮ ᱛᱮᱭᱟᱨᱚᱜ ᱠᱟᱱᱟ ᱪᱤᱠᱤ ᱛᱮᱠᱚ ᱯᱟᱲᱦᱟᱜ ᱠᱟᱱᱟ ᱪᱤᱠᱤᱛᱮ ᱯᱨᱟᱭᱢᱟᱨᱤ ᱤᱥᱠᱩᱞ ᱦᱟᱭ ᱤᱥᱠᱩᱞ ᱜᱳᱴᱟᱜᱮ ᱪᱤᱠᱤ ᱛᱮᱜᱮ ᱯᱟᱲᱟᱣ ᱦᱩᱭᱩᱜ ᱠᱟᱱᱟ ᱮᱠᱮᱱ ᱟᱨ ᱚᱱᱟ ᱵᱟᱫᱮ ᱦᱚᱸ ᱠᱚᱞᱮᱡ ᱨᱮᱦᱚᱸ ᱱᱮᱛᱟᱨ ᱫᱤ ᱰᱤᱜᱽᱨᱤᱭ ᱫᱟᱠᱚ ᱪᱤᱠᱤ ᱛᱮᱜᱮ ᱥᱟᱱᱛᱟᱲᱤ ᱠᱚ ᱚᱱᱟᱨᱥ ᱮᱫᱟ ᱛᱳ ᱫᱤᱱᱠᱮ ᱫᱤᱱ ᱚᱱᱟ ᱨᱮᱱᱟᱜ ᱡᱟᱦᱟᱸ ᱟᱵᱚ ᱥᱟᱱᱛᱟᱲᱤ ᱪᱤᱠᱤ ᱥᱮ ᱥᱟᱱᱛᱟᱲᱤ ᱨᱚᱲ ᱚᱞᱥᱮ ᱥᱟᱱᱛᱟᱲᱤ ᱵᱷᱟᱥᱟ ᱚᱱᱟ ᱫᱚ ᱫᱤᱱᱠᱮ ᱫᱤᱱ ᱩᱛᱱᱟᱹᱣ ᱪᱟᱞᱟᱜ ᱠᱟᱱᱟ ᱟᱨ ᱡᱷᱚᱛᱚ ᱥᱟᱱᱛᱟᱲ ᱜᱤᱫᱽᱨᱟᱹ ᱜᱮ ᱥᱟᱶ ᱥᱟᱶᱛᱮ ᱟᱵᱚ ᱥᱟᱱᱛᱟᱲ ᱜᱤᱫᱽᱨᱟᱹ ᱫᱚ ᱵᱟᱹᱧ ᱞᱟᱹᱭᱟ ᱞᱟᱹᱭᱟᱹᱧ ᱡᱮ ᱫᱤᱠᱩ ᱫᱤᱠᱩ ᱜᱤᱫᱽᱨᱟᱹ ᱦᱚᱸ ᱮᱴᱟᱜ ᱯᱟᱹᱨᱤᱥᱤ ᱨᱮᱱ ᱜᱤᱫᱽᱨᱟᱹ ᱠᱚᱦᱚᱸᱧ ᱧᱮᱞᱮᱫ ᱠᱚᱣᱟ ᱡᱮ ᱟᱵᱚ ᱪᱤᱠᱤ ᱨᱮᱠᱚ ᱪᱤᱠᱤ ᱨᱮᱠᱚ ᱯᱟᱲᱦᱟᱣ ᱮᱫᱟ ᱯᱟᱲᱦᱟᱣ ᱠᱟᱛᱮᱜ ᱠᱚ ᱩᱱᱠᱩ ᱦᱚᱸᱠᱚ ᱟᱠᱚᱣᱟᱜ ᱡᱟᱦᱟᱸ ᱤᱪᱪᱷᱟᱹ ᱡᱮ ᱡᱟᱦᱟᱱᱟᱜ ᱠᱚᱨᱢᱚ ᱡᱤᱵᱚᱱ ᱠᱚ ᱤᱭᱟᱹᱭᱮᱫᱟ ᱴᱤᱪᱟᱨᱚᱜ ᱠᱟᱱᱟ ᱠᱚ ᱯᱨᱚᱯᱷᱮᱥ ᱦᱚᱸᱠᱚ ᱯᱨᱚᱯᱷᱮᱥᱟᱨ ᱚᱜ ᱠᱟᱱᱟ ᱟᱨ ᱚᱱᱟᱜᱤᱧ ᱢᱮᱱᱟ ᱡᱮ ᱞᱟᱦᱟᱛᱮ ᱡᱟᱦᱟᱸ ᱡᱩᱜᱽ ᱛᱟᱦᱮᱸᱞᱮᱱᱟ ᱞᱟᱦᱟᱛᱮ ᱪᱮᱫ ᱞᱮᱠᱟ ᱫᱤᱱ ᱛᱟᱦᱮᱸᱞᱮᱱᱟ ᱡᱮ ᱵᱟᱵᱚ ᱯᱟᱲᱦᱟᱣᱭᱮ ᱛᱟᱦᱮᱸ ᱱᱟ ᱟᱨ ᱢᱤᱫᱴᱮᱡ ᱵᱚᱛᱚᱨ ᱛᱟᱦᱮᱸ ᱞᱮᱱᱟ ᱡᱮ ᱤᱧ ᱯᱟᱲᱦᱟᱣᱟ ᱪᱮᱫ ᱦᱩᱭᱩᱜ ᱛᱤᱧᱟᱹ ᱯᱚᱨᱮᱛᱮ ᱦᱮᱸ ᱡᱮ ᱯᱚᱨᱮᱛᱮ ᱤᱥᱠᱩᱞ ᱨᱤᱧ ᱯᱟᱲᱦᱟᱣ ᱠᱮᱫᱟ ᱠᱚᱞᱮᱡ ᱨᱤᱧ ᱯᱟᱲᱦᱟᱣ ᱫᱟᱲᱮᱭᱟᱜᱼᱟ ᱥᱮ ᱵᱟᱝ ᱥᱮ ᱠᱚᱞᱮᱡ ᱨᱮ ᱪᱟᱱᱥ ᱤᱧ ᱧᱟᱢ ᱟᱥᱮ ᱵᱟᱝ ᱯᱚᱨᱮᱨᱮ ᱛᱤᱱᱟᱹᱜᱴᱟᱧ ᱯᱟᱲᱦᱟᱣ ᱫᱟᱲᱮᱭᱟᱜᱼᱟ ᱚᱱᱟ ᱵᱚᱛᱚᱨ ᱛᱟᱦᱮᱸ ᱞᱮᱱ ᱛᱟᱵᱚᱱᱟ ᱡᱮ ᱦᱳᱭᱳᱜ ᱟᱥᱮ ᱵᱟᱝ ᱦᱩᱭᱩᱜᱼᱟ ᱚᱱᱟ ᱠᱚᱫᱚ ᱱᱮᱛᱟᱨ ᱫᱚ ᱡᱷᱚᱛᱚᱜᱮ ᱦᱩᱭᱩᱜ ᱠᱟᱱ ᱛᱟᱵᱚᱱᱟ ᱱᱮᱛᱟᱨ ᱠᱚᱞᱮᱡ ᱨᱮᱦᱚᱸ ᱵᱚ ᱚᱱᱟᱨᱥ ᱮᱫ ᱜᱮᱭᱟ ᱫᱤᱭᱮ ᱮᱢ ᱮ ᱯᱤ ᱮᱭᱤᱪ ᱰᱤ ᱡᱷᱚᱛᱚ ᱜᱮᱵᱚ ᱡᱷᱚᱛᱚ ᱰᱤᱜᱽᱨᱤ ᱜᱮᱵᱚ ᱦᱟᱛᱟᱣ ᱫᱟᱲᱮᱭᱟᱜ ᱠᱟᱱᱟ ᱚᱱᱟᱤᱧ ᱢᱮᱱ ᱮᱫᱟ ᱱᱟᱠᱤ ᱴᱷᱤᱠ ᱜᱮ ᱵᱷᱟᱜᱤ ᱜᱮ ᱟᱨᱠᱤ ᱟᱵᱚᱣᱟᱜ ᱟᱵᱚᱣᱟᱜ ᱪᱤᱠᱤ ᱟᱵᱚᱣᱟᱜ ᱵᱷᱟᱥᱟ ᱡᱚᱛᱚ ᱩᱛᱱᱟᱹᱜ ᱠᱟ ᱛᱳ ᱟᱹᱰᱤ ᱵᱷᱟᱜᱤ ᱠᱟᱛᱷᱟ ᱠᱟᱱ ᱜᱮᱭᱟ ᱟᱹᱰᱤ ᱱᱟᱯᱟᱭ ᱠᱟᱹᱢᱤᱜᱮ ᱟᱵᱚ ᱟᱵᱚ ᱵᱚ ᱠᱚᱨᱟᱣ ᱟᱹᱜᱩᱭᱮᱫᱟ ᱛᱚ ᱵᱷᱟᱜᱤ ᱜᱮᱭᱟ